ᱤᱧᱟᱹᱜ ᱱᱚᱣᱟ ᱵᱮᱵᱥᱟ ᱩᱛᱱᱟᱹᱣᱨᱮ ᱱᱚᱣᱟ ᱰᱚᱜᱚᱨ ᱛᱟᱞᱟᱛᱮ ᱟᱭᱢᱟ ᱞᱮᱠᱟᱱ ᱜᱚᱲᱚ ᱜᱤᱧ ᱧᱟᱢ ᱟᱠᱟᱫ ᱱᱚᱣᱟ ᱰᱚᱜᱚᱨ ᱛᱟᱞᱟᱛᱮ ᱡᱟᱦᱟᱸ ᱜᱚᱲᱚ ᱧᱟᱢᱚᱜ ᱠᱟᱱᱟ ᱱᱚᱣᱟ ᱴᱷᱤᱠ ᱢᱚᱛᱚᱧ ᱦᱟᱛᱟᱣ ᱫᱟᱲᱮᱭᱟᱜ ᱠᱟᱱᱟ ᱪᱮᱫ ᱞᱮᱠᱟ ᱠᱟᱛᱮᱜ ᱱᱚᱣᱟ ᱵᱮᱵᱥᱟ ᱟᱨᱚᱧ ᱞᱟᱹᱴᱩᱭᱟ ᱟᱨᱚ ᱪᱮᱛᱟᱱ ᱥᱮᱫ ᱤᱧ ᱨᱟᱠᱟᱵᱽ ᱫᱟᱲᱮᱭᱟᱜᱼᱟ ᱚᱱᱟ ᱫᱚ ᱱᱚᱣᱟ ᱰᱚᱜᱚᱨ ᱛᱟᱞᱟᱛᱮ ᱟᱹᱰᱤ ᱟᱸᱴᱜᱤᱧ ᱜᱚᱲᱚ ᱫᱚᱧ ᱧᱟᱢ ᱠᱟᱜᱼᱟ ᱱᱚᱣᱟ ᱱᱚᱣᱟ ᱟᱨ ᱢᱤᱫᱴᱮᱱ ᱪᱟᱹᱥᱤ ᱪᱟᱹᱥᱤ ᱩᱱᱠᱩᱣᱟᱜ ᱠᱟᱹᱴᱤᱡ ᱵᱤᱨᱤᱫ ᱠᱟᱹᱢᱤᱨᱮ ᱡᱮ ᱱᱚᱣᱟ ᱯᱟᱹᱨᱥᱤ ᱠᱟᱹᱣᱰᱤ ᱟᱨ ᱤᱭᱟᱹ ᱠᱟᱹᱣᱰᱤ ᱠᱚ ᱵᱟᱵᱚᱫᱜᱮ ᱡᱟᱸᱦᱟᱱ ᱜᱚᱲᱚᱥᱚᱯᱚᱦᱚᱫ ᱠᱚᱸᱦᱚ ᱱᱚᱣᱟ ᱠᱷᱚᱵᱚᱨ ᱠᱷᱚᱱ ᱵᱟᱲᱟᱭᱚᱜᱼᱟ ᱟᱨ ᱱᱩᱠᱩ ᱦᱚᱸ ᱱᱚᱣᱟ ᱪᱟᱥᱤ ᱠᱚ ᱦᱚᱸ ᱡᱟᱦᱟᱱ ᱠᱤᱨᱥᱤ ᱢᱮᱞᱟ ᱠᱚ ᱥᱮ ᱡᱟᱦᱟᱱ ᱡᱮᱞᱟ ᱠᱤᱨᱥᱤ ᱫᱚᱯᱛᱚᱨ ᱠᱚᱨᱮ ᱦᱚᱸ ᱟᱭᱢᱟ ᱠᱚᱜᱮ ᱱᱚᱣᱟ ᱠᱷᱚᱵᱚᱨ ᱠᱚ ᱵᱟᱲᱟᱭ ᱫᱟᱲᱮᱭᱟᱜᱼᱟ ᱟᱨ ᱱᱚᱣᱟ ᱪᱮᱫ ᱞᱮᱠᱟᱛᱮ ᱢᱤᱫᱴᱮᱱ ᱪᱟᱹᱥᱤ ᱠᱳᱱᱳ ᱡᱟᱦᱟᱱ ᱮ ᱪᱟᱥᱟ ᱪᱮᱫ ᱥᱚᱢᱚᱭᱨᱮ ᱱᱩᱭ ᱤᱛᱟᱹᱭ ᱮᱨᱟ ᱟᱨ ᱪᱮᱫ ᱠᱚ ᱨᱟᱱ ᱥᱮ ᱡᱟᱦᱟᱸ ᱠᱚ ᱞᱟᱜᱟᱜᱼᱟ ᱱᱚᱣᱟ ᱠᱚᱫᱚ ᱢᱮᱞᱟ ᱠᱚᱨᱮᱜᱮ ᱠᱷᱚᱵᱚᱨ ᱠᱚᱫᱚᱭ ᱧᱟᱢᱟ ᱟᱨ ᱚᱱᱰᱮ ᱠᱷᱚᱡᱜᱮ ᱟᱭᱢᱟ ᱥᱤᱠᱷᱱᱟᱹᱛ ᱨᱮᱭᱟᱜ ᱢᱮᱱᱟᱜᱼᱟ ᱱᱚᱣᱟ ᱯᱨᱚᱜᱮᱨᱟᱢ ᱛᱟᱞᱟᱛᱮ ᱱᱚᱣᱟ ᱟᱨ ᱢᱤᱫᱴᱟᱝ ᱪᱟᱹᱥᱤ ᱩᱱᱤ ᱢᱟᱱᱮ ᱩᱱᱤ ᱩᱛᱱᱟᱹᱣ ᱨᱟᱠᱟᱵᱮᱨᱮ ᱟᱭᱢᱟ ᱜᱮ ᱠᱟᱹᱢᱤᱭ ᱮᱢᱮᱫᱟ